ᱱᱚᱝᱠᱟ ᱠᱷᱮᱞᱳᱰ ᱢᱮᱱᱟᱜᱼᱟ ᱵᱚᱞ ᱮᱱᱮᱡ ᱠᱷᱮᱞᱳᱰ ᱢᱮᱱᱟᱜᱼᱟ ᱠᱷᱮᱞ ᱢᱮᱱᱟᱜᱼᱟ ᱟᱨ ᱵᱮᱡᱷᱟ ᱛᱩᱧ ᱠᱷᱮᱞᱳᱰ ᱢᱮᱱᱟᱜᱼᱟ ᱟᱹᱰᱤ ᱜᱟᱱ ᱞᱮᱠᱟᱱ ᱠᱷᱮᱞᱳᱰ ᱢᱮᱱᱟᱜᱼᱟ ᱟᱹᱰᱤᱜᱟᱱ ᱫᱷᱚᱜᱮᱲ ᱮᱱᱮᱡ ᱠᱷᱮᱞᱳᱰ ᱢᱮᱱᱟᱜᱼᱟ ᱰᱟᱨᱢᱟ ᱠᱷᱮᱞᱳᱰ ᱢᱮᱱᱟᱜᱼᱟ ᱟᱹᱰᱤ ᱜᱟᱱ ᱞᱮᱠᱟᱱ ᱠᱷᱮᱞᱳᱰ ᱢᱮᱱᱟᱜᱼᱟ ᱱᱚᱝᱠᱟ ᱚᱠᱟᱢ ᱠᱩᱥᱤᱭᱟᱜᱼᱟ ᱚᱱᱟ ᱠᱷᱮᱞᱳᱰ ᱟᱢ ᱚᱱᱟᱛᱮᱢ ᱤᱭᱟᱹᱭᱟ ᱞᱟᱜᱽᱲᱮ ᱠᱷᱮᱞᱳᱰ ᱤᱧ ᱠᱩᱥᱤᱭᱟᱜᱼᱟ ᱥᱮ ᱵᱚᱞ ᱮᱱᱮᱡ ᱠᱷᱮᱞᱳᱰ ᱠᱩᱥᱤᱭᱟᱜᱼᱟ ᱟᱹᱰᱤ ᱜᱟᱱ ᱠᱷᱮᱞᱳᱰ ᱰᱟᱨᱢᱟ ᱠᱷᱮᱞᱳᱰ ᱟᱹᱰᱤ ᱜᱟᱱ ᱠᱷᱮᱞᱳᱰ ᱤᱭᱟᱹ ᱫᱟᱲᱮᱭᱟᱜᱼᱟ ᱟᱨ ᱠᱳᱱᱳ ᱠᱷᱮᱞᱳᱰ ᱱᱚᱝᱠᱟ ᱦᱚᱸ ᱠᱚ ᱤᱭᱟᱹᱭᱟ ᱢᱟᱱᱮ ᱯᱨᱟᱭᱤᱡᱽ ᱦᱚᱸ ᱚᱠᱚᱭ ᱵᱮᱥᱮ ᱫᱟᱲᱮᱭᱟᱜ ᱚᱠᱚᱭ ᱦᱤᱞᱟᱹᱣ ᱫᱟᱲᱮᱭᱟᱜᱼᱟ ᱠᱚᱨᱛᱟᱞ ᱠᱚ ᱫᱟᱞ ᱫᱟᱲᱮᱭᱟᱜᱼᱟ ᱩᱱᱤ ᱫᱚ ᱵᱮᱹᱥ ᱚᱱᱠᱟᱜᱮ ᱠᱷᱮᱞᱳᱰ ᱨᱮᱜᱮ ᱤᱭᱟᱹ ᱫᱟᱲᱮᱭᱟᱜ ᱟᱭ ᱠᱷᱮᱞᱳᱰ ᱫᱚ ᱠᱷᱮᱞᱳᱰ ᱠᱟᱛᱮᱫ ᱱᱚᱝᱠᱟ ᱠᱷᱮᱞᱳᱰ ᱢᱮᱱᱟᱜᱼᱟ ᱪᱮᱨᱦᱟ ᱱᱚᱣᱟ ᱵᱚᱞ ᱮᱱᱮᱡ ᱠᱷᱮᱞᱳᱰ ᱠᱚ ᱦᱚᱸ ᱟᱨ ᱞᱟᱜᱽᱲᱮ ᱠᱷᱮᱞᱳᱰ ᱠᱚ ᱦᱚᱸ ᱵᱮᱡᱷᱟ ᱛᱩᱧ ᱠᱷᱮᱞᱳᱰ ᱠᱚ ᱦᱚᱸ ᱚᱠᱚᱭ ᱛᱤᱱᱟᱹᱜ ᱪᱮᱨᱦᱟ ᱛᱩᱧ ᱫᱟᱲᱮᱭᱟᱜᱼᱟᱭ ᱟᱨᱟᱜ ᱥᱤᱧ ᱤᱭᱟᱹ ᱨᱮ ᱵᱟᱡᱟᱣ ᱫᱟᱲᱮ ᱟᱭᱟ ᱩᱱᱤ ᱱᱟᱝ ᱯᱨᱟᱭᱤᱡᱽ ᱮ ᱧᱟᱢᱟᱭ ᱟᱨ ᱱᱚᱝᱠᱟ ᱚᱠᱭᱚ ᱪᱮᱨᱦᱟ ᱰᱟᱨᱢᱟ ᱫᱟᱲᱮᱭᱟᱜ ᱟᱭ ᱚᱠᱚᱭ ᱮᱠᱥᱮᱱ ᱮᱠᱥᱮᱱ ᱫᱟᱲᱮᱭᱟᱜᱼᱟᱭ ᱠᱷᱮᱞᱳᱰ ᱫᱟᱲᱮᱭᱟᱜ ᱟᱭ ᱮᱱᱮᱡ ᱫᱟᱲᱮᱭᱟᱜ ᱟᱭ ᱩᱱᱠᱩ ᱠᱚ ᱦᱚᱸ ᱠᱚ ᱯᱨᱟᱭᱤᱡᱽ ᱠᱚ ᱧᱟᱢᱟ ᱟᱨ ᱠᱷᱮᱞᱳᱰ ᱠᱚ ᱠᱷᱮᱞᱳᱰ ᱱᱚᱝᱠᱟᱱ ᱡᱤᱱᱤᱥ ᱠᱟᱱᱟ ᱜᱚᱴᱟ ᱠᱷᱮᱞᱳᱰ ᱢᱟᱱᱮ ᱱᱚᱣᱟ ᱠᱷᱮᱞᱳᱰ ᱦᱩᱭᱩᱜᱼᱟ ᱵᱤᱡᱚᱭ ᱫᱟᱲᱮ ᱠᱷᱮᱞᱳᱰ ᱦᱩᱭᱩᱜᱼᱟ ᱟᱹᱰᱤ ᱞᱮᱠᱟᱱ ᱠᱷᱮᱞᱳᱰ ᱛᱟᱦᱮᱱᱟ ᱚᱱᱟ ᱱᱚᱰᱮ ᱨᱚᱜᱷᱩᱱᱟᱛᱷ ᱦᱟᱲᱟᱢᱟᱜ ᱠᱷᱮᱞᱳᱰ ᱰᱟᱨᱢᱟ ᱦᱩᱭᱩᱜᱼᱟ ᱚᱸᱰᱮ ᱦᱚᱸ ᱠᱚ ᱦᱤᱡᱩᱜᱼᱟ ᱫᱚᱥ ᱵᱟᱨᱳ ᱡᱚᱱ ᱯᱟᱹᱴᱤ ᱠᱚ ᱦᱤᱡᱩᱜᱼᱟ ᱚᱸᱰᱮ ᱠᱚ ᱠᱷᱮᱞᱳᱰ ᱮᱱᱮᱡ ᱵᱟᱲᱟ ᱠᱟᱛᱮᱫ ᱟᱠᱚ ᱦᱚᱸ ᱠᱚ ᱨᱩᱣᱟᱹᱲ ᱠᱷᱮᱞᱳᱰ ᱠᱚ ᱤᱫᱤᱭᱟ ᱴᱩᱨᱱᱟᱢᱮᱱᱴ ᱠᱷᱮᱞ ᱠᱚ ᱦᱚᱸ ᱠᱚ ᱮᱱᱮᱡᱼᱟ ᱮᱱᱮᱡ ᱠᱟᱛᱮᱫ ᱛᱟᱭᱚᱢ ᱫᱚ ᱚᱱᱟ ᱠᱷᱮᱞᱳᱰ ᱠᱚ ᱫᱮᱠᱷᱟᱣ ᱠᱟᱛᱮᱫ ᱠᱚ ᱤᱭᱟᱹᱭᱟ ᱠᱷᱮᱞᱳᱰ ᱵᱚᱞ ᱮᱱᱮᱡ ᱠᱷᱮᱞᱳᱰ ᱦᱚᱸ ᱴᱩᱨᱱᱟᱢᱮᱱᱴ ᱠᱚ ᱫᱟᱲᱮᱜᱼᱟ ᱯᱷᱟᱥ ᱥᱮᱠᱮᱱᱰ ᱩᱱᱠᱩ ᱦᱚᱸ ᱯᱨᱟᱭᱤᱡᱽ ᱠᱚ ᱮᱢᱟ ᱠᱚᱣᱟ ᱰᱟᱨᱢᱟ ᱠᱚᱠᱚ ᱵᱮᱥ ᱫᱷᱟᱨᱟ ᱥᱮᱨᱮᱧ ᱫᱟᱲᱮᱭᱟᱜᱼᱟ ᱞᱩᱦᱩᱠ ᱫᱟᱲᱮᱭᱟᱜᱼᱟ ᱚᱱᱠᱟᱱ ᱠᱚ ᱦᱚᱸ ᱚᱱᱮ ᱧᱟᱢ ᱟᱠᱚ ᱠᱷᱮᱞᱳᱰ ᱤᱭᱟᱹ ᱫᱟᱲᱮᱭᱟᱜᱼᱟ ᱚᱱᱠᱟ ᱠᱷᱮᱞᱳᱰ ᱠᱷᱮᱞᱳᱰ ᱦᱮᱯᱨᱟᱣ ᱵᱮᱡᱷᱟ ᱛᱩᱧ ᱦᱚᱸ ᱚᱠᱚᱭ ᱵᱮᱥ ᱛᱩᱧ ᱫᱟᱲᱮᱭᱟᱜ ᱟᱭ ᱱᱟᱯᱟᱭ ᱠᱩᱲᱤ ᱠᱚᱲᱟ ᱦᱚᱸ ᱠᱚ ᱛᱩᱧ ᱫᱟᱲᱮᱭᱟᱜᱼᱟ ᱟᱨ ᱥᱮᱫᱟᱭ ᱩᱱᱠᱩ ᱠᱚᱲᱟ ᱦᱚᱸ ᱛᱩᱧᱟ ᱠᱷᱮᱞᱳᱰ ᱢᱤᱫᱴᱟᱝ ᱡᱟᱦᱟᱸ ᱞᱮᱠᱟ ᱠᱷᱮᱞᱳᱰ ᱮᱱᱮᱡ ᱨᱮ ᱦᱚᱸ ᱟᱵᱚ ᱟᱹᱫᱤᱵᱟᱹᱥᱤ ᱠᱷᱮᱞᱳᱰ ᱛᱟᱦᱮᱱᱟ ᱠᱷᱮᱞᱳᱰ ᱵᱚᱞ ᱮᱱᱮᱡ ᱠᱷᱮᱞᱳᱰ ᱡᱟᱦᱟᱸ ᱞᱮᱠᱟᱱ ᱠᱷᱮᱞᱳᱰ ᱢᱮᱱᱟᱜᱼᱟ ᱚᱱᱠᱟ ᱠᱟᱛᱮᱫ ᱠᱷᱮᱞᱳᱰ ᱟᱹᱰᱤ ᱪᱮᱦᱨᱟ ᱠᱷᱮᱞᱳᱰ ᱪᱮᱫ ᱤᱧ ᱞᱟᱹᱭ ᱟᱯᱮᱭᱟ ᱠᱷᱮᱞᱳᱰ ᱱᱚᱝᱠᱟ ᱮᱱᱮᱡ ᱥᱮᱨᱮᱧ ᱠᱷᱮᱞᱳᱰ ᱨᱩ ᱥᱮᱨᱮᱧ ᱫᱟᱲᱮᱭᱟᱜ ᱟᱭ ᱚᱠᱚᱭ ᱚᱠᱚᱭ ᱞᱩᱦᱩᱠ ᱫᱟᱲᱮᱭᱟᱜᱼᱟ ᱟᱨ ᱵᱟᱝᱠᱷᱟᱱ ᱚᱠᱚᱭ ᱠᱚᱨᱛᱟᱞ ᱦᱤᱞᱟᱹᱣ ᱫᱟᱲᱮᱭᱟᱜᱼᱟ ᱚᱠᱚᱭ ᱫᱩᱢᱫᱟᱜ ᱛᱩᱞ ᱫᱟᱞᱟ ᱪᱮᱨᱦᱟ ᱨᱩ ᱫᱟᱲᱮᱭᱟᱜ ᱚᱱᱠᱟ ᱦᱚᱸ ᱠᱷᱮᱞᱳᱰ ᱢᱤᱫᱴᱟᱝ ᱢᱮᱱᱟᱜᱼᱟ ᱟᱨ ᱚᱠᱚᱭ ᱰᱟᱸᱰᱟ ᱦᱤᱞᱟᱹᱣ ᱫᱟᱲᱮᱭᱟᱜᱼᱟ ᱚᱱᱠᱟᱱ ᱦᱚᱸ ᱠᱷᱮᱞᱳᱰ ᱢᱮᱱᱟᱜᱼᱟ ᱚᱠᱚᱭ ᱡᱷᱩᱢᱠᱟᱹᱣ ᱦᱤᱞᱟᱹᱣ ᱚᱱᱟ ᱦᱚᱸ ᱢᱤᱫᱴᱟᱝ ᱠᱷᱮᱞᱳᱰ ᱢᱮᱱᱟᱜᱼᱟ ᱫᱟᱲᱮᱭᱟᱜᱼᱟ ᱚᱠᱟ ᱞᱮᱠᱟᱢ ᱞᱩᱦᱩᱠ ᱫᱟᱲᱮᱭᱟᱜᱼᱟ ᱠᱷᱮᱞᱳᱰ ᱫᱟᱲᱮᱭᱟᱜᱼᱟ ᱚᱱᱟ ᱟᱹᱰᱤ ᱪᱮᱨᱦᱟ ᱵᱮᱥ ᱛᱟᱦᱮᱱᱟ ᱠᱷᱮᱞᱳᱰ ᱟᱹᱰᱤ ᱞᱮᱠᱟᱱ ᱠᱷᱮᱞᱳᱰ ᱱᱟᱯᱟᱭ ᱫᱷᱟᱨᱟ ᱞᱩᱦᱩᱠ ᱫᱟᱲᱮᱭᱟᱜᱼᱟ ᱚᱠᱚᱭ ᱤᱭᱟᱹ ᱫᱟᱲᱮᱜᱭᱟᱜᱼᱟ ᱚᱱᱠᱟᱱ ᱠᱚ ᱦᱚᱸ ᱟᱹᱰᱤ ᱜᱟᱱ ᱞᱮᱠᱟ ᱢᱮᱱᱟᱜᱼᱟ ᱵᱮᱡᱷᱟ ᱛᱩᱧ ᱯᱷᱟᱥ ᱥᱮᱠᱮᱱᱰ ᱴᱷᱨᱟᱲ ᱟᱨ ᱚᱠᱚᱭ ᱠᱚ ᱤᱭᱟᱹᱭᱟ ᱠᱷᱮᱞᱳᱰ ᱫᱚ ᱟᱨ ᱰᱟᱨᱢᱟ ᱦᱚᱸ ᱚᱠᱚᱭ ᱨᱟ ᱨᱚᱲ ᱞᱟᱸᱫᱟ ᱞᱟᱸᱫᱟ ᱦᱚᱪᱚ ᱠᱚᱣᱟ ᱚᱱᱠᱟᱱ ᱠᱚ ᱦᱚᱸ ᱠᱷᱮᱞᱳᱰ ᱢᱮᱱᱟᱜᱼᱟ ᱡᱟᱦᱟᱸ ᱞᱮᱠᱟ ᱠᱷᱮᱞᱳᱰ ᱫᱟᱲᱮᱭᱟᱜᱼᱟ ᱚᱱᱠᱟ ᱪᱮᱨᱦᱟ ᱵᱮᱥ ᱯᱨᱟᱭᱤᱡᱽ ᱠᱚᱢ ᱧᱟᱢᱟ ᱱᱟᱯᱟᱭ ᱛᱮ ᱯᱨᱟᱭᱤᱡᱽ ᱠᱚᱢ ᱧᱟᱢᱟ ᱮᱠᱥᱚᱱ ᱪᱮᱛᱟᱱ ᱨᱮ ᱠᱷᱮᱞᱳᱰ ᱪᱮᱛᱟᱱ ᱨᱮ ᱟᱹᱰᱤ ᱵᱮᱥ ᱮᱢ ᱤᱟᱹᱭᱟ ᱟᱨ ᱯᱷᱤᱞᱤᱢ ᱠᱚ ᱦᱚᱸ ᱵᱟᱝᱠᱷᱟᱱ ᱰᱟᱨᱢᱟ ᱠᱚ ᱦᱚᱸ ᱠᱷᱮᱞᱳᱰ ᱠᱚ ᱦᱚᱸ ᱡᱩᱫᱤ ᱯᱟᱴ ᱵᱟᱢ ᱜᱟᱱᱟ ᱠᱷᱮᱞᱳᱰ ᱵᱟᱢ ᱜᱟᱱᱟ ᱚᱠᱟ ᱞᱮᱠᱟᱢ ᱰᱟᱨᱢᱟᱭᱟ ᱦᱮᱸᱥᱮ ᱚᱠᱟ ᱠᱷᱮᱞᱳᱰ ᱫᱚ ᱚᱱᱟ ᱠᱚᱠᱚ ᱠᱷᱮᱞᱳᱰ ᱠᱚ ᱫᱷᱮᱠᱷᱟᱣᱟ ᱡᱩᱫᱤ ᱚᱱᱠᱟ ᱪᱮᱨᱦᱟ ᱫᱷᱟᱨᱟ ᱠᱷᱮᱞᱳᱰ ᱫᱟᱲᱮᱭᱟᱜ ᱠᱷᱟᱱ ᱱᱟᱯᱟᱭ ᱠᱷᱟᱱ ᱚᱱᱟ ᱠᱷᱮᱞᱳᱰ ᱨᱮᱫᱚᱢ ᱱᱟᱯᱟᱭᱮᱢ ᱤᱭᱟᱹ ᱫᱟᱲᱮᱭᱟᱜᱼᱟ ᱟᱨ ᱡᱩᱫᱤ ᱱᱟᱯᱟᱭ ᱵᱟᱢ ᱠᱷᱮᱞᱳᱰ ᱫᱟᱲᱮᱭᱟᱜᱼᱟ ᱮᱱᱠᱷᱟᱱ ᱯᱨᱟᱭᱤᱡᱽ ᱦᱚᱸ ᱵᱟᱢ ᱧᱟᱢᱟ ᱪᱮᱫ ᱦᱚᱸ ᱵᱟᱢ ᱧᱟᱢᱟ ᱠᱷᱮᱞᱳᱰ ᱦᱤᱥᱟᱹᱵᱛᱮ ᱚᱱᱟ ᱦᱤᱥᱟᱹᱵ ᱛᱮᱧ ᱞᱟᱹᱭᱮᱜᱼᱟ ᱠᱷᱮᱞᱳᱰ ᱫᱚ ᱱᱚᱝᱠᱟᱱ ᱫᱟᱲᱮ ᱠᱟᱱᱟ ᱚᱱᱟ ᱠᱷᱮᱞᱳᱰ ᱠᱨᱤᱠᱮᱴ ᱠᱷᱮᱞ ᱠᱨᱤᱠᱮᱴ ᱠᱷᱮᱞᱳᱰ ᱦᱚᱸ ᱠᱨᱤᱠᱮᱴ ᱠᱷᱮᱞ ᱨᱮᱦᱚᱸ ᱠᱷᱮᱞᱳᱰ ᱫᱚ ᱟᱹᱰᱤ ᱜᱟᱱ ᱜᱮ ᱠᱷᱮᱞᱳᱰ ᱦᱮᱱᱟᱜᱼᱟ ᱠᱨᱤᱠᱮᱴ ᱚᱠᱚᱭ ᱫᱟᱞ ᱫᱟᱲᱮᱭᱟᱜᱼᱟ ᱚᱠᱚᱭ ᱥᱤᱠ ᱯᱷᱚᱨ ᱚᱱᱟ ᱦᱚᱢ ᱫᱟᱞ ᱫᱟᱲᱮᱭᱟᱜᱼᱟ ᱠᱷᱮᱞᱳᱰ ᱠᱷᱮᱞᱳᱰ ᱞᱮᱠᱟᱱ ᱠᱷᱮᱞᱳᱰ ᱢᱮᱱᱟᱜᱼᱟ ᱠᱷᱮᱞᱳᱰ ᱞᱮᱠᱟᱱ ᱫᱚ ᱡᱩᱫᱤ ᱟᱢ ᱦᱚᱸ ᱚᱱᱠᱟᱜᱮᱢ ᱮᱱᱮᱡ ᱫᱟᱲᱮᱭᱟᱜ ᱟᱢ ᱴᱩᱨᱱᱟᱢᱮᱱᱴ ᱠᱚ ᱟᱨ ᱱᱚᱝᱠᱟ ᱡᱟᱦᱟᱸ ᱤᱭᱟᱹ ᱠᱚ ᱦᱚᱸ ᱚᱱᱟ ᱦᱚᱸ ᱢᱤᱫᱴᱟᱝ ᱠᱷᱮᱞᱳᱰ ᱛᱮ ᱰᱟᱨᱢᱟ ᱯᱟᱴ ᱫᱟᱲᱮᱭᱟᱜ ᱠᱷᱟᱱ ᱫᱟᱲᱮᱭᱟᱜ ᱟᱢ ᱨᱩ ᱫᱟᱲᱮᱭᱟᱜ ᱟᱢ ᱪᱮᱨᱦᱟᱢ ᱨᱩᱭᱟ ᱱᱟᱯᱟᱭ ᱨᱩᱭᱟᱢ ᱱᱚᱣᱟ ᱠᱚ ᱦᱚᱸ ᱯᱨᱟᱭᱤᱡᱽ ᱮᱱᱮᱡ ᱫᱟᱲᱮᱭᱟᱜ ᱟᱢ ᱰᱟᱸᱰᱟᱢ ᱦᱤᱞᱟᱹᱣ ᱫᱟᱲᱮᱭᱟᱜ ᱟᱢ ᱦᱚᱴᱚᱜ ᱦᱤᱞᱟᱹᱣ ᱫᱟᱲᱮᱭᱟᱜᱼᱟ ᱱᱚᱣᱟ ᱠᱚ ᱟᱹᱰᱤ ᱪᱮᱨᱦᱟ ᱡᱟᱦᱟᱸ ᱞᱮᱠᱟᱢ ᱠᱷᱮᱞᱳᱰ ᱫᱟᱲᱮᱭᱟᱜᱼᱟ ᱟᱢ ᱚᱠᱟ ᱠᱚᱢ ᱪᱮᱨᱦᱟᱢ ᱵᱩᱡᱷᱟᱹᱣᱟ ᱠᱷᱮᱞᱳᱰ ᱚᱠᱟ ᱰᱟᱨᱢᱟᱢ ᱠᱷᱮᱞᱳᱰ ᱫᱟᱲᱮᱭᱟᱜᱼᱟ ᱡᱟᱦᱟᱸᱭ ᱟᱢ ᱪᱮᱨᱦᱟ ᱚᱠᱟᱢ ᱪᱮᱨᱦᱟᱢ ᱵᱩᱡᱷᱟᱹᱣᱟ ᱠᱷᱮᱞᱳᱰ ᱫᱚ ᱚᱱᱠᱟ ᱜᱮᱥᱮ ᱠᱷᱮᱞᱳᱰ ᱫᱚ ᱟᱨ ᱱᱟᱯᱟᱭᱮᱢ ᱤᱭᱟᱹ ᱫᱟᱲᱮᱭᱟᱜᱼᱟ ᱤᱭᱟᱹ ᱫᱚ ᱠᱷᱮᱞᱳᱰ ᱫᱚ ᱚᱠᱟ ᱡᱤᱱᱤᱥ ᱠᱟᱱ ᱛᱟᱢᱟ ᱟᱨ ᱠᱷᱮᱞᱳᱰ ᱱᱟᱯᱟᱭ ᱫᱷᱟᱨᱟᱢ ᱤᱭᱟᱹᱭᱟ ᱠᱷᱮᱞᱳᱰ ᱫᱚ ᱟᱹᱰᱤ ᱵᱮᱥ ᱠᱷᱮᱞᱳᱰ ᱱᱚᱝᱠᱟᱱ ᱦᱩᱭᱩᱜᱼᱟ